ᱟᱞᱮ ᱫᱚ ᱩᱱᱟᱹᱜ ᱫᱱ ᱜᱤᱫᱽᱨᱟᱹ ᱞᱮ ᱛᱟᱦᱮᱸ ᱞᱮᱱᱟ ᱥᱮ ᱫᱚᱢᱮ ᱞᱮ ᱠᱷᱮᱹᱞ ᱡᱚᱝ ᱛᱟᱦᱮᱱᱟ ᱵᱟᱹᱦᱩ ᱡᱟᱶᱟᱭ ᱫᱟᱨᱮ ᱵᱩᱴᱟᱹᱨᱮ ᱚᱲᱟᱜ ᱫᱩᱣᱟᱹᱨ ᱞᱮ ᱵᱮᱱᱟᱣᱟ ᱯᱟᱛᱲᱟ ᱯᱷᱩᱲᱩᱜ ᱞᱮ ᱵᱮᱱᱟᱣᱟ ᱩᱛᱩ ᱫᱟᱠᱟ ᱞᱮ ᱵᱮᱱᱟᱣᱟ ᱟᱨ ᱚᱱᱟ ᱯᱷᱩᱲᱩᱜ ᱯᱟᱛᱲᱟ ᱨᱮ ᱩᱛᱩ ᱫᱟᱠᱟ ᱞᱮ ᱡᱚᱢᱟ ᱚᱱᱠᱟᱞᱮ ᱠᱷᱮᱹᱞ ᱛᱟᱦᱮᱱᱟ ᱜᱤᱫᱽᱨᱟᱹ ᱨᱮ ᱟᱹᱰᱤ ᱪᱮᱦᱮᱨᱟ ᱵᱩᱡᱷᱟᱹᱣᱜᱼᱟ ᱚᱱᱟ ᱠᱷᱮᱹᱞ ᱫᱚ ᱜᱤᱫᱽᱨᱟᱹ ᱥᱚᱢᱚᱭ ᱫᱚ ᱟᱹᱰᱤ ᱪᱮᱦᱮᱨᱟ ᱟᱹᱰᱤ ᱨᱟᱹᱥᱠᱟᱹ ᱵᱩᱡᱷᱟᱹᱜᱼᱟ ᱟᱨ ᱟᱞᱮ ᱜᱤᱫᱽᱨᱟᱹ ᱥᱚᱢᱚᱭ ᱫᱚ ᱥᱩᱭ ᱛᱚᱯᱟ ᱠᱚ ᱫᱚᱢᱮᱞᱮ ᱠᱷᱮᱹᱞ ᱛᱟᱦᱮᱱᱟ ᱟᱨ ᱩᱠᱩ ᱩᱠᱩ ᱞᱮ ᱠᱷᱮᱹᱞᱟ ᱫᱷᱟᱯᱯᱟ ᱫᱷᱟᱯᱯᱟ ᱵᱚᱛᱚᱞ ᱠᱚᱞᱮ ᱛᱷᱟᱹᱭᱟᱹᱭᱟ ᱚᱱᱟ ᱥᱮ ᱟᱹᱰᱤ ᱨᱟᱹᱥᱠᱟᱹ ᱚᱱᱟ ᱠᱷᱮᱹᱞ ᱫᱚ ᱵᱩᱡᱷᱟᱹᱜᱼᱟ ᱟᱹᱰᱤ ᱠᱩᱥᱤ ᱵᱩᱡᱷᱟᱹᱜᱼᱟ ᱡᱟᱦᱟᱸᱭ ᱜᱤᱫᱽᱨᱟᱹ ᱵᱟᱭ ᱦᱤᱡᱩᱜᱼᱟ ᱩᱱᱤ ᱦᱚᱦᱚ ᱠᱟᱛᱮ ᱨᱮᱦᱚᱸ ᱫᱟᱨᱮ ᱵᱩᱴᱟᱹ ᱨᱮᱞᱮ ᱡᱟᱣᱨᱟᱜᱼᱟ ᱟᱨᱞᱮ ᱠᱷᱮᱹᱞ ᱡᱚᱝ ᱟ ᱟᱨ ᱱᱮᱛᱟᱨ ᱠᱚᱲᱟ ᱜᱤᱫᱽᱨᱟᱹ ᱠᱚᱫᱚ ᱡᱟᱹᱥᱛᱤ ᱠᱟᱨᱛᱮ ᱵᱚᱞ ᱠᱚᱠᱚ ᱠᱷᱮᱹᱞᱟ ᱟᱹᱭᱩᱵ ᱵᱮᱲᱟ ᱞᱮᱱᱠᱷᱟᱱ ᱜᱟᱛᱮ ᱜᱟᱛᱮ ᱠᱚ ᱡᱚᱴᱟᱜᱼᱟ ᱵᱚᱞ ᱠᱚ ᱠᱷᱮᱞᱟ ᱮᱠ ᱫᱩ ᱜᱷᱚᱱᱴᱟ ᱤᱱᱟᱹ ᱯᱚᱨᱮ ᱚᱲᱟᱜ ᱠᱚ ᱦᱤᱡᱩᱜᱼᱟ ᱫᱚᱥᱟᱨ ᱥᱮᱛᱟᱜ ᱦᱚᱸ ᱟᱹᱰᱤ ᱧᱩᱛ ᱨᱮ ᱵᱮᱨᱮᱫ ᱠᱟᱛᱮ ᱟᱨᱦᱚᱸ ᱠᱚ ᱪᱟᱞᱟᱜᱼᱟ ᱵᱚᱞᱠᱷᱮᱹᱞ ᱜᱮ ᱠᱨᱤᱠᱮᱹᱴ ᱠᱷᱮᱹᱞ ᱠᱚ ᱡᱟᱹᱥᱛᱤ ᱦᱩᱭᱩᱜᱼᱟ ᱟᱨ ᱜᱤᱫᱽᱨᱟᱹ ᱠᱚᱫᱚ ᱡᱟᱹᱥᱛᱤ ᱚᱱᱟ ᱜᱩᱴᱤ ᱠᱚᱠᱚ ᱠᱷᱮᱹᱞᱟ ᱟᱨ ᱠᱩᱲᱤ ᱜᱤᱫᱽᱨᱟᱹ ᱠᱚᱫᱚ ᱱᱮᱛᱟᱨ ᱫᱚ ᱚᱱᱟ ᱠᱤᱛ ᱠᱤᱛ ᱠᱚᱠᱚ ᱠᱷᱮᱹᱞᱟ ᱫᱷᱟᱯᱯᱟ ᱫᱷᱟᱯᱯᱟ ᱠᱚ ᱠᱷᱮᱹᱞᱟ ᱩᱠᱩ ᱩᱠᱩ ᱠᱚ ᱠᱷᱮᱹᱞᱟ ᱚᱱᱟ ᱠᱷᱮᱹᱞ ᱠᱚᱥᱮ ᱟᱹᱰᱤ ᱨᱟᱹᱥᱠᱟᱹ ᱵᱩᱡᱷᱟᱹᱜᱼᱟ ᱢᱤᱫ ᱫᱷᱟᱹᱣ ᱜᱟᱛᱮᱢ ᱡᱚᱴᱟᱣ ᱞᱮᱱᱠᱷᱟᱱ ᱚᱸᱰᱮ ᱚᱲᱟᱜ ᱨᱮ ᱟᱭᱳ ᱵᱟᱵᱟ ᱠᱚ ᱦᱚᱦᱚᱭ ᱨᱮᱦᱚᱸ ᱥᱮᱱᱚᱜ ᱜᱮ ᱵᱟᱭ ᱥᱟᱱᱟᱦᱟ ᱦᱟᱯᱮ ᱥᱮᱧ ᱪᱟᱞᱟᱜ ᱜᱮᱭᱟ ᱟᱨ ᱠᱟᱹᱴᱤᱡ ᱤᱧ ᱠᱷᱮᱹᱞ ᱡᱚᱝᱚᱜᱼᱟ ᱟᱭᱳ ᱠᱚ ᱩᱱᱟᱹᱜ ᱜᱷᱟᱹᱲᱤᱡ ᱠᱷᱮᱹᱞ ᱜᱮ ᱵᱟᱠᱚ ᱠᱷᱮᱹᱞ ᱦᱚᱪᱚ ᱟᱞᱮᱭᱟ